ᱦᱮᱸ ᱜᱚᱢᱠᱮ ᱡᱚᱦᱟᱨ ᱡᱚᱦᱟᱨ ᱟᱪᱪᱷᱟ ᱞᱟᱹᱭ ᱵᱤᱱ ᱪᱮᱫ ᱠᱟᱛᱷᱟ ᱠᱚ

ᱟᱪᱪᱷᱟ ᱟᱵᱚ ᱱᱚᱣᱟ ᱮᱱᱮᱡ ᱥᱮᱨᱮᱧ ᱵᱟᱦᱟ ᱞᱟᱭ ᱞᱟᱠᱪᱟᱨ ᱟᱵᱚᱣᱟᱜ ᱱᱚᱣᱟ ᱵᱟᱦᱟ ᱥᱚᱨᱦᱟᱭ ᱠᱚ ᱱᱚᱛᱮ ᱨᱮ ᱥᱚᱨᱦᱟᱭ ᱠᱚ ᱟᱵᱚᱣᱟᱜ ᱱᱚᱣᱟ ᱢᱮᱱᱟᱜᱼᱟ ᱟᱵᱚ ᱱᱚᱣᱟ ᱢᱮᱱᱟᱜᱼᱟ ᱠᱩᱰᱟᱹ ᱤᱭᱟᱹ ᱨᱮ ᱥᱚᱨᱦᱟᱭᱚᱜ ᱠᱟᱱᱟ ᱵᱚᱱ ᱦᱮᱸ ᱥᱮ ᱦᱤᱱᱟᱹ ᱱᱤᱭᱟᱹ ᱨᱮ ᱥᱚᱨᱦᱟᱭᱚᱜ ᱠᱟᱱᱟ ᱵᱚᱱ ᱢᱩᱞᱩᱜ ᱢᱚᱬᱮ ᱢᱟᱦᱟ ᱠᱷᱟᱱ ᱢᱩᱞᱩᱜ ᱢᱚᱬᱮ ᱢᱟᱦᱟ ᱠᱷᱟᱱ ᱫᱚ ᱟᱵᱚᱣᱟᱜ ᱵᱟᱦᱟ ᱯᱚᱨᱚᱵᱽ

ᱦᱮᱸ ᱰᱟᱹᱝᱨᱤ ᱠᱚᱵᱚᱱ ᱠᱷᱩᱱᱴᱟᱹᱣᱮᱫ ᱠᱚ ᱜᱮᱭᱟ ᱵᱚᱱ ᱟᱞᱮ ᱱᱚᱛᱮ ᱟᱞᱮ ᱳᱰᱤᱥᱟ ᱯᱚᱱᱚᱛ ᱥᱮᱫ ᱫᱚ ᱰᱷᱟᱹᱞᱟᱹᱭ ᱟᱠᱟᱱᱟ ᱟᱫᱚ ᱚᱱᱠᱟ ᱟᱞᱮ ᱢᱤᱫᱴᱟᱝ ᱱᱚᱝᱠᱟ ᱟᱞᱮ ᱞᱮ ᱢᱟᱱᱮ ᱫᱤᱥᱟᱹᱭ ᱜᱮᱭᱟ ᱠᱚ ᱱᱝᱚᱠᱟ ᱠᱚᱢᱤᱴᱤ ᱫᱚᱦᱚ ᱠᱟᱜᱼᱟ ᱞᱮ ᱟᱞᱮ ᱢᱟᱭᱫᱟᱱ ᱢᱤᱫᱴᱤᱡ ᱜᱚᱲᱟ ᱦᱚᱸ ᱢᱟᱭᱫᱟᱱ ᱞᱮᱠᱟ ᱜᱚᱲᱟ ᱥᱮᱫ ᱚᱫᱚᱠ ᱠᱟᱛᱮᱫ ᱡᱚᱛᱚ ᱦᱚᱲ ᱚᱸᱰᱮ ᱜᱮ ᱫᱚᱦᱚ ᱠᱟᱛᱮᱫ ᱚᱸᱰᱮ ᱜᱮᱞᱮ ᱠᱷᱩᱱᱴᱟᱹᱣᱮᱫ ᱠᱚᱣᱟ ᱦᱮᱸ ᱥᱮ ᱦᱮᱸ ᱢᱮᱱᱟᱜᱼᱟ ᱥᱟᱠᱨᱟᱛ ᱠᱚᱨᱮᱜ ᱯᱟᱨᱟᱵᱽ ᱠᱚᱨᱮᱜ ᱥᱮ ᱞᱟᱹᱴᱩ ᱯᱟᱨᱟᱵᱽ ᱠᱚ ᱢᱮᱱᱟᱜᱼᱟ ᱦᱳᱭ ᱟᱞᱮ ᱥᱟᱠᱨᱟᱛ ᱵᱟᱥᱠᱮ ᱞᱮᱱ ᱠᱷᱟᱱ ᱜᱟᱹᱲᱤ ᱟᱥᱮᱱ ᱤᱫᱤ ᱠᱚᱣᱟᱞᱮ ᱟᱛᱳ ᱟᱛᱳ ᱵᱩᱲᱦᱤ ᱜᱟᱹᱲᱤ ᱤᱫᱤ ᱠᱚᱣᱟ ᱞᱮ ᱜᱟᱹᱲᱤ ᱟᱥᱮᱱ ᱛᱟᱨᱯᱚᱨᱮ ᱜᱟᱹᱲᱤ ᱠᱚᱛᱮ ᱟᱹᱜᱩᱭᱟᱞᱮ ᱟᱹᱜᱩ ᱞᱮᱠᱷᱟᱱ ᱞᱮ ᱚᱱᱟ ᱠᱚᱫᱚ ᱦᱟᱜ ᱜᱟᱹᱲᱤ ᱦᱟᱺᱰᱤ ᱧᱩᱛᱩᱢᱛᱮ ᱟᱞᱮ ᱞᱮ ᱡᱚᱛᱚ ᱜᱮᱞᱮ ᱧᱩ ᱢᱤᱫᱟ ᱢᱤᱫ ᱴᱷᱮᱱ ᱵᱷᱩᱛᱩᱲᱤ ᱯᱟᱛᱟ ᱫᱚ ᱥᱤᱵᱚ ᱨᱟᱛᱛᱨᱤ ᱨᱮᱜᱮ ᱦᱩᱭᱩᱜᱼᱟ ᱦᱮᱸ ᱥᱮ

ᱦᱮᱸ ᱵᱷᱩᱛᱩᱲᱤ ᱯᱟᱛᱟ ᱨᱮ ᱵᱷᱩᱛᱩᱲᱤ ᱯᱟᱛᱟ ᱨᱮ ᱚᱱᱮ ᱯᱟᱛᱟ ᱠᱚ ᱮᱱᱮᱡ ᱟᱠᱚ ᱟᱹᱰᱤ ᱟᱹᱰᱤ ᱦᱚᱲ ᱠᱚ ᱦᱩᱭᱩᱜᱼᱟ ᱟᱵᱚ ᱨᱮᱱ ᱚᱱᱮ ᱢᱟᱱᱮ ᱪᱟᱞᱟᱜ ᱟᱠᱚ ᱮᱱᱮᱡ ᱥᱮᱨᱮᱧ ᱟᱠᱚ ᱨᱟᱹᱥᱠᱟᱹ ᱨᱚᱢᱚᱡᱽ ᱟᱠᱚ ᱯᱟᱛᱟ ᱮᱱᱮᱡ ᱟᱠᱚ ᱦᱳᱭ ᱯᱟᱛᱟ ᱮᱱᱮᱡ ᱫᱚ ᱟᱵᱚ ᱱᱚᱣᱟ ᱥᱟᱱᱛᱟᱲᱤ ᱟᱵᱚᱣᱟᱜ ᱟᱵᱚᱣᱟᱜ ᱰᱨᱮᱥ ᱟᱹᱫᱤᱵᱟᱹᱥᱤᱭᱟᱜ ᱡᱟᱦᱟᱸ ᱰᱨᱮᱥ ᱡᱷᱟᱹᱞᱟᱜ ᱠᱟᱸᱪᱟ ᱫᱷᱩᱛᱤ ᱤᱭᱟᱹ ᱠᱟᱛᱮᱫ ᱮᱱᱮᱥᱡ ᱥᱮᱨᱮᱧ ᱦᱩᱭᱩᱜᱼᱟ ᱦᱳᱭ ᱴᱷᱤᱠ ᱜᱮᱭᱟ ᱴᱷᱤᱠ ᱜᱮᱭᱟ ᱦᱮᱸ ᱴᱷᱤᱠ ᱜᱮᱭᱟ ᱴᱷᱤᱠ ᱜᱮᱭᱟ ᱦᱮᱸ ᱦᱮᱸ ᱴᱷᱤᱠ ᱜᱮᱭᱟ ᱛᱟᱭᱚᱢ ᱛᱮᱞᱟᱝ ᱜᱟᱞᱢᱟᱨᱟᱜᱼᱟ ᱦᱮᱸ ᱦᱳᱭ ᱢᱟ ᱡᱚᱦᱟᱨ ᱡᱚᱦᱟᱨ